ᱤᱧ ᱫᱚ ᱥᱚᱵ ᱛᱷᱮᱠᱮ ᱫᱚᱧ ᱠᱩᱥᱤᱭᱟᱜᱼᱟ ᱮᱱᱮᱡ ᱟᱨ ᱥᱮᱹᱨᱮᱹᱧ ᱠᱟᱨᱚᱱ ᱤᱧ ᱤᱧ ᱜᱚᱜᱚᱧ ᱧᱮᱞᱮ ᱠᱟᱱ ᱛᱟᱸᱦᱮᱜᱼᱟ ᱠᱟᱹᱴᱤᱪ ᱠᱷᱚᱱ ᱜᱮ ᱟᱹᱰᱤ ᱢᱚᱸᱡᱽ ᱮ ᱥᱮᱹᱨᱮᱹᱧ ᱫᱟᱲᱮᱭᱟᱜᱼᱟ ᱠᱟᱱ ᱛᱟᱦᱮᱸᱫᱼᱟ ᱚᱱᱟᱛᱮ ᱤᱧ ᱦᱚᱸ ᱤᱧ ᱜᱚᱜᱚ ᱞᱮᱠᱟ ᱜᱮ ᱦᱩᱭ ᱥᱟᱱᱟᱭᱤᱧ ᱠᱟᱱ ᱛᱟᱦᱮᱱᱟ ᱤᱧᱤᱧ ᱢᱮᱱ ᱮᱫ ᱠᱟᱱ ᱛᱟᱦᱮᱱᱟ ᱡᱮᱱᱚ ᱤᱧ ᱜᱚᱜᱚ ᱞᱮᱠᱟᱜᱮᱧ ᱮᱱᱮᱡ ᱥᱮᱹᱨᱮᱹᱧ ᱫᱟᱲᱮᱜ ᱚᱱᱟᱛᱮ ᱠᱟᱹᱴᱤᱡ ᱠᱷᱚᱱ ᱜᱮ ᱤᱧ ᱟᱹᱰᱤ ᱟᱸᱴᱤᱧ ᱯᱨᱮᱠᱴᱤᱥ ᱮᱫ ᱛᱟᱦᱮᱸᱫᱼᱟ ᱮᱱᱮᱡ ᱠᱚ ᱥᱮᱹᱨᱮᱹᱧ ᱠᱚ ᱟᱨ ᱟᱞᱮ ᱟᱹᱛᱩ ᱨᱮ ᱡᱟᱦᱟᱸ ᱵᱟᱦᱟ ᱥᱚᱨᱦᱟᱭ ᱥᱮ ᱵᱟᱯᱞᱟ ᱠᱚ ᱦᱩᱭᱩᱜ ᱠᱟᱱ ᱛᱟᱦᱮᱸᱫᱼᱟ ᱤᱧ ᱚᱸᱰᱮ ᱥᱮᱱ ᱠᱟᱛᱮᱫ ᱮᱱᱮᱡ ᱥᱮᱹᱨᱮᱹᱧ ᱮᱫ ᱠᱟᱱ ᱛᱟᱦᱮᱫᱼᱟ ᱟᱨ ᱦᱚᱲ ᱦᱚᱸ ᱟᱹᱰᱤ ᱜᱮᱠᱚ ᱠᱚ ᱥᱟᱨᱥᱟᱣ ᱤᱧ ᱠᱟᱱ ᱛᱟᱦᱮᱸᱫᱼᱟ ᱟᱨ ᱤᱧ ᱮᱱᱮᱡ ᱵᱟ ᱥᱮᱹᱨᱮᱹᱧ ᱤᱧ ᱠᱚᱨᱟᱣ ᱞᱮᱠᱷᱟᱱ ᱢᱚᱱ ᱠᱷᱚᱱ ᱟᱹᱰᱤ ᱨᱟᱹᱥᱠᱟᱹ ᱜᱤᱧ ᱵᱩᱡᱷᱟᱹᱣᱼᱟ ᱟᱹᱰᱤ ᱡᱚᱢᱠᱟᱣ ᱜᱤᱧ ᱵᱩᱡᱷᱟᱹᱣᱟ ᱚᱱᱟᱛᱮ ᱮᱱᱮᱡ ᱥᱮᱹᱨᱮᱹᱧ ᱫᱚ ᱟᱹᱰᱤ ᱰᱷᱮᱨ ᱜᱤᱧ ᱠᱩᱥᱤᱭᱟᱜ ᱜᱮᱭᱟ